ᱤᱧᱟᱹᱜ ᱥᱟᱱᱛᱟᱞᱤ ᱚᱱᱚᱞᱤᱭᱟᱹ ᱥᱮ ᱤᱧᱟᱹᱜ ᱚᱱᱚᱲᱦᱤᱭᱟᱹ ᱢᱮᱱᱛᱮ ᱤᱧ ᱯᱚᱱᱰᱤᱛ ᱨᱚᱜᱷᱩᱱᱟᱛᱷ ᱢᱩᱨᱢᱩ ᱥᱟᱹᱫᱷᱩ ᱨᱟᱢᱪᱟᱸᱫᱽ ᱢᱩᱨᱢᱩ ᱫᱷᱤᱨᱮᱱᱫᱚᱨᱚᱱᱟᱛᱷ ᱵᱟᱥᱠᱮ ᱫᱮᱵᱩ ᱢᱩᱨᱢᱩ ᱱᱩᱠᱩ ᱠᱚᱧ ᱪᱤᱱᱦᱟᱹᱯ ᱠᱚᱣᱟ ᱱᱩᱠᱩ ᱠᱚᱣᱟᱜ ᱵᱳᱭ ᱨᱮ ᱚᱞ ᱛᱟᱞᱟ ᱛᱮᱜᱮ ᱱᱩᱠᱩ ᱠᱚᱫᱚᱧ ᱪᱤᱱᱦᱟᱹᱯ ᱮᱫ ᱠᱚᱣᱟ ᱱᱩᱠᱩ ᱠᱚᱣᱟᱜ ᱠᱟᱹᱦᱱᱤ ᱚᱱᱚᱲᱦᱮᱸ ᱯᱟᱲᱦᱟᱣ ᱠᱟᱛᱮᱫ ᱟᱹᱰᱤ ᱨᱟᱹᱥᱠᱟᱹ ᱜᱤᱧ ᱵᱩᱡᱷᱟᱹᱣ ᱟᱠᱟᱫᱟ ᱱᱩᱠᱩ ᱟᱭᱢᱟ ᱵᱳᱭ ᱠᱚ ᱛᱟᱞᱟᱛᱮ ᱥᱟᱱᱛᱟᱲ ᱥᱚᱢᱟᱡᱽ ᱨᱮᱭᱟᱜ ᱟᱭᱢᱟᱜᱟᱱ ᱟᱹᱨᱤᱪᱟᱹᱞᱤ ᱯᱟᱴᱷᱩᱣᱟᱹ ᱠᱚᱴᱷᱮᱱ ᱠᱚ ᱥᱚᱫᱚᱨ ᱟᱠᱟᱫᱟ

ᱱᱮᱛᱟᱨ ᱡᱟᱦᱟᱱ ᱚᱱᱩᱥᱴᱷᱟᱱ ᱠᱚᱨᱮ ᱦᱚᱸ ᱱᱩᱠᱩ ᱠᱚᱣᱟᱜ ᱚᱱᱚᱲᱦᱮᱸ ᱠᱚᱠᱚ ᱞᱟᱹᱭ ᱫᱟᱠᱚ ᱚᱱᱟ ᱠᱚᱦᱚᱸ ᱢᱚᱸᱡᱽ ᱜᱮ ᱵᱩᱡᱷᱟᱹᱜᱼᱟ ᱚᱱᱟ ᱠᱚ ᱯᱟᱲᱦᱟᱣ ᱠᱟᱛᱮᱫ ᱱᱮᱛᱟᱨ ᱡᱮᱢᱚᱱ ᱫᱮᱵᱩ ᱢᱩᱨᱢᱩ ᱟᱞᱮ ᱮᱞᱟᱠᱟ ᱨᱮᱱ ᱦᱚᱸ ᱢᱮᱱᱟᱭᱟ ᱚᱱᱚᱲᱦᱮᱸ ᱚᱱᱚᱞᱤᱭᱟᱹ ᱩᱱᱤᱭᱟᱜ ᱚᱞ ᱠᱚᱦᱚᱸ ᱢᱚᱸᱡᱽᱜᱮ ᱠᱟᱹᱦᱱᱤ ᱠᱚ ᱹ ᱚᱱᱚᱲᱦᱮ ᱠᱚᱭ ᱚᱞ ᱟᱠᱟᱫᱟ ᱟᱨ ᱱᱮᱛᱟᱨ ᱠᱚᱡ ᱜᱤᱫᱽᱨᱟᱹ ᱠᱚᱸᱦᱚ ᱚᱱᱟ ᱠᱚ ᱯᱟᱲᱦᱟᱣ ᱠᱟᱛᱮᱫ ᱢᱚᱸᱡᱽ ᱠᱚ ᱵᱩᱡᱷᱟᱹᱣ ᱮᱫᱟ ᱢᱚᱸᱡᱽ ᱠᱚ ᱟᱵᱨᱤᱛᱛᱤ ᱮᱫᱟᱠᱚ ᱚᱱᱩᱥᱴᱷᱟᱱ ᱠᱚᱨᱮ ᱠᱚ ᱯᱟᱲᱦᱟᱣ ᱮᱫᱟ ᱟᱨ ᱱᱩᱠᱩ ᱠᱚᱣᱟᱜ ᱟᱹᱢ ᱚᱲᱚᱝ ᱱᱩᱠᱩ ᱠᱚᱣᱟᱜ ᱵᱳᱭ ᱠᱚ ᱯᱟᱲᱦᱟᱣ ᱠᱟᱛᱮᱫᱦᱚᱸ ᱱᱩᱠᱩ ᱥᱚᱢᱚᱱᱫᱷᱮ ᱟᱨᱚ ᱞᱮ ᱵᱟᱲᱟᱭ ᱧᱟᱢᱫᱟ